ᱤᱧᱟᱹᱜ ᱵᱩᱡᱷᱟᱹᱣ ᱛᱮᱫᱚ ᱞᱚᱠᱰᱟᱣᱩᱱ ᱚᱠᱛᱚ ᱨᱮ ᱡᱟᱦᱟᱸ ᱤᱛᱩᱱ ᱟᱥᱲᱟ ᱠᱚᱨᱮ ᱚᱱᱞᱟᱭᱤᱱ ᱠᱞᱟᱥ ᱟᱨ ᱵᱟᱝᱠᱷᱟᱱ ᱫᱚ ᱠᱟᱹᱢᱤ ᱴᱚᱴᱷᱟ ᱠᱚᱨᱮ ᱦᱚᱲ ᱠᱚ ᱚᱲᱟᱜ ᱠᱷᱚᱱ ᱠᱚ ᱠᱟᱹᱢᱤᱭ ᱟᱠᱟᱫᱟ ᱟᱫᱚ ᱱᱚᱣᱟ ᱠᱚᱫᱚ ᱦᱩᱭ ᱥᱟᱹᱛ ᱠᱟᱱᱟ ᱪᱮᱫᱟᱜ ᱥᱮ ᱟᱵᱚ ᱱᱤᱭᱟᱹ ᱫᱤᱥᱚᱢ ᱨᱮ ᱡᱚᱠᱷᱚᱱ ᱡᱚᱠᱷᱚᱱ ᱢᱤᱫᱴᱟᱝ ᱯᱟᱲᱦᱟᱣ ᱟᱨ ᱵᱟᱝᱠᱷᱟᱱ ᱠᱟᱹᱢᱤ ᱠᱟᱹᱥᱱᱤ ᱨᱮᱱᱟᱜ ᱢᱤᱫᱴᱟᱝ ᱥᱟᱛᱟᱢ ᱵᱚᱱ ᱠᱚᱨᱟᱣ ᱮᱫᱟ ᱩᱱᱫᱚ ᱩᱱᱤ ᱥᱚᱨᱠᱟᱨ ᱢᱤᱫᱴᱟᱝ ᱪᱷᱟᱸᱪ ᱨᱮ ᱩᱱᱤ ᱟᱡᱟᱜ ᱥᱤᱥᱴᱮᱢᱮ ᱛᱮᱭᱟᱨ ᱫᱚᱦᱚ ᱠᱟᱫᱟᱭ ᱡᱟᱦᱟᱸ ᱨᱮ ᱚᱱᱟ ᱡᱟᱦᱟᱸ ᱠᱟᱹᱢᱤ ᱦᱚᱨᱟ ᱚᱱᱟ ᱫᱚ ᱥᱮᱨᱢᱟ ᱨᱮᱱᱟᱜ ᱯᱷᱮᱰ ᱠᱷᱚᱱ ᱢᱩᱪᱟᱹᱫ ᱨᱮ ᱵᱷᱤᱛᱤᱨ ᱨᱮᱜᱮ ᱪᱟᱵᱟ ᱦᱩᱭᱩᱜ ᱛᱟᱢᱟ ᱚᱱᱟᱛᱮ ᱡᱟᱦᱟᱸ ᱥᱮᱨᱢᱟ ᱨᱮᱱᱟᱜ ᱠᱟᱹᱢᱤ ᱚᱱᱟ ᱫᱚ ᱯᱟᱹᱴᱷᱩᱣᱟᱹ ᱠᱚᱫᱚ ᱟᱠᱚᱣᱟᱜ ᱚᱱᱠᱟ ᱚᱱᱞᱟᱭᱤᱱ ᱠᱞᱟᱥ ᱡᱟᱦᱟᱸ ᱠᱚ ᱧᱟᱢ ᱠᱟᱫᱟ ᱤᱱᱟᱹ ᱛᱟᱞᱟ ᱛᱮᱜᱮ ᱠᱚᱨᱟᱣ ᱦᱩᱭ ᱠᱟᱱ ᱛᱟᱠᱚᱣᱟ ᱟᱨ ᱡᱟᱦᱟᱸᱭ ᱠᱚᱫᱚ ᱪᱟᱹᱠᱨᱤ ᱭᱟᱠᱚ ᱩᱱᱠᱩ ᱠᱚᱦᱚᱸ ᱟᱠᱚᱣᱟᱜ ᱠᱟᱹᱢᱤ ᱫᱚ ᱚᱱᱟ ᱚᱱᱞᱟᱭᱤᱱ ᱛᱟᱞᱟ ᱛᱮᱜᱮ ᱠᱚᱨᱟᱣ ᱦᱩᱭ ᱠᱟᱱᱟ ᱟᱫᱚ ᱤᱱᱟᱹ ᱡᱟᱦᱟᱸ ᱠᱟᱹᱢᱤ ᱠᱚᱨᱟᱣ ᱥᱮ ᱯᱟᱲᱦᱟᱣ ᱨᱮ ᱜᱤᱫᱽᱨᱟᱹ ᱠᱚ ᱥᱮ ᱦᱚᱲ ᱠᱚ ᱡᱚᱠᱷᱚᱱ ᱚᱱᱟ ᱢᱳᱵᱟᱭᱤᱞ ᱟᱨ ᱚᱱᱟ ᱞᱮᱯᱴᱚᱯ ᱮᱢᱟᱱ ᱡᱚᱱᱛᱨᱚ ᱠᱚᱣᱟᱜ ᱥᱟᱝᱜᱮ ᱨᱮᱠᱚ ᱦᱮᱡ ᱱᱟᱠᱚ ᱟᱫᱚ ᱩᱱᱫᱚ ᱟᱵᱚ ᱫᱚ ᱩᱱᱟᱹᱜ ᱞᱟᱦᱟ ᱠᱷᱚᱱ ᱫᱚ ᱵᱟᱵᱚᱱ ᱦᱮᱣᱟᱜᱼᱟ ᱦᱮᱣᱟ ᱛᱟᱦᱮᱸ ᱠᱟᱱᱟ ᱡᱮ ᱩᱱᱟᱹᱜ ᱵᱮᱵᱚᱦᱟᱨ ᱞᱮᱠᱷᱟᱱ ᱪᱮᱫ ᱵᱟᱹᱲᱤᱡ ᱚᱨᱥᱚᱝ ᱦᱩᱭ ᱫᱟᱲᱮᱭᱟᱜᱼᱟ ᱥᱮ ᱚᱱᱟ ᱵᱮᱵᱚᱦᱟᱨ ᱞᱮᱠᱷᱟᱱ ᱪᱮᱫ ᱚᱱᱠᱟ ᱵᱟᱹᱲᱤᱡ ᱡᱤᱱᱤᱥ ᱟᱵᱚ ᱵᱚᱱ ᱧᱟᱢ ᱫᱟᱲᱮᱭᱟᱜᱼᱟ ᱚᱱᱟ ᱠᱚᱫᱚ ᱯᱳᱭᱞᱳ ᱠᱷᱚᱱ ᱫᱚ ᱵᱟᱲᱟᱭ ᱵᱟᱝ ᱛᱟᱦᱮᱸ ᱠᱟᱱ ᱛᱟᱵᱳᱱᱟ ᱟᱫᱚ ᱚᱱᱟ ᱵᱮᱵᱚᱦᱟᱨ ᱵᱮᱵᱚᱦᱟᱨ ᱛᱮ ᱱᱚᱝᱠᱟ ᱵᱚᱱ ᱚᱨ ᱠᱟᱱᱟ ᱩᱱᱤ ᱥᱮᱫ ᱜᱮ ᱢᱳᱵᱟᱭᱤᱞ ᱞᱮᱯᱴᱚᱯ ᱥᱮᱫ ᱡᱮ ᱟᱵᱚ ᱤᱱᱟᱹ ᱞᱚᱠᱰᱟᱣᱩᱱ ᱛᱟᱭᱚᱢ ᱟᱹᱰᱤ ᱦᱚᱲᱜᱮ ᱵᱷᱟᱜᱮ ᱧᱚᱜ ᱠᱟᱛᱮ ᱦᱟᱱᱮ ᱠᱷᱟᱴᱟᱣ ᱠᱟᱛᱮ ᱡᱟᱦᱟᱱ ᱚᱞ ᱠᱟᱛᱮ ᱥᱮ ᱡᱟᱦᱟᱱ ᱯᱟᱲᱦᱟᱣ ᱠᱟᱛᱮ ᱠᱟᱹᱢᱤ ᱠᱚᱨᱟᱣ ᱨᱮ ᱢᱚᱱᱮ ᱵᱟᱝ ᱵᱟᱹᱭᱥᱟᱹᱜ ᱠᱟᱱ ᱛᱟᱦᱮᱸᱜ ᱜᱤᱫᱽᱨᱟᱹ ᱠᱚᱣᱟᱜ ᱦᱚᱸ ᱟᱹᱰᱤᱜᱟᱱ ᱜᱮ ᱚᱱᱟ ᱢᱳᱵᱟᱭᱤᱞ ᱚᱱᱟ ᱞᱮᱯᱴᱚᱯ ᱮᱢᱟᱱ ᱠᱚ ᱧᱮᱞ ᱠᱟᱛᱮ ᱯᱚᱨᱮᱛᱮ ᱵᱳᱭ ᱥᱮᱫ ᱢᱚᱱᱮ ᱵᱟᱝ ᱚᱨᱚᱜ ᱠᱟᱱ ᱛᱟᱦᱮᱸᱜ ᱚᱱᱟ ᱥᱟᱹᱨᱤ ᱥᱟᱹᱨᱤᱜᱮ ᱢᱤᱫᱴᱟᱝ ᱩᱱᱠᱩ ᱜᱤᱫᱽᱨᱟᱹ ᱟᱨ ᱠᱟᱹᱢᱤ ᱦᱚᱲ ᱪᱮᱛᱟᱱ ᱨᱮᱫᱚ ᱢᱤᱫᱴᱟᱝ ᱵᱟᱹᱲᱤᱡ ᱚᱨᱥᱚᱝ ᱜᱮ ᱯᱟᱲᱟᱣ ᱠᱟᱱᱟ ᱱᱤᱭᱟᱹ ᱵᱟᱹᱲᱤᱡ ᱚᱨᱥᱚᱝ ᱪᱟᱵᱟ ᱛᱮᱫᱚ ᱯᱮ ᱯᱩᱱ ᱥᱮᱨᱢᱟ ᱫᱚ ᱞᱟᱜᱟᱜ ᱜᱮᱭᱟ